ᱦᱮᱸ ᱤᱧᱟᱜ ᱚᱲᱟᱜ ᱨᱮ ᱴᱚᱭᱞᱮᱴ ᱢᱮᱱᱟᱜ ᱜᱮᱭᱟ ᱟᱨ ᱢᱮᱱᱟ ᱟᱠᱟᱫ ᱠᱷᱟᱹᱛᱤᱨ ᱜᱮ ᱤᱧ ᱚᱱᱟ ᱠᱷᱚᱱ ᱟᱹᱰᱤ ᱟᱭᱢᱟ ᱥᱩᱵᱤᱫᱷᱟᱧ ᱧᱟᱢ ᱫᱟᱲᱮᱣᱟᱠᱟᱣᱫᱟ ᱡᱮᱢᱚᱱ ᱧᱤᱫᱟᱹ ᱧᱩᱛ ᱵᱟᱨᱦᱮ ᱩᱱᱰᱩᱝᱚᱜ ᱵᱟᱝ ᱦᱩᱭᱩᱜᱼᱟ ᱟᱨ ᱱᱚᱣᱟ ᱡᱟᱹᱯᱩᱫ ᱫᱤᱱ ᱠᱷᱟᱱ ᱡᱟᱦᱟᱸ ᱛᱤᱱᱟᱹᱜ ᱡᱷᱚᱢᱚᱨᱼᱡᱷᱢᱚᱨᱮ ᱫᱟᱜᱟ ᱟᱢ ᱡᱟᱦᱟᱸ ᱥᱮᱫ ᱵᱟᱨᱦᱮ ᱥᱮᱱ ᱥᱮ ᱞᱚᱥᱚᱫᱼᱞᱚᱥᱚᱫ ᱛᱮ ᱡᱟᱦᱟᱸ ᱠᱚᱛᱮ ᱪᱟᱞᱟᱜ ᱵᱟᱝ ᱦᱩᱭᱩᱜ ᱛᱟᱢᱟ ᱟᱨ ᱟᱨ ᱦᱩᱭᱩᱜ ᱠᱟᱱᱟ ᱱᱚᱜᱼᱚᱭ ᱡᱮᱢᱚᱱ ᱱᱮᱛᱟᱨ ᱫᱚ ᱨᱮᱭᱟᱲ ᱫᱤᱱ ᱠᱟᱱᱟ ᱨᱮᱭᱟᱲ ᱜᱮ ᱟᱹᱰᱤ ᱟᱹᱰᱤ ᱨᱮᱭᱟᱲ ᱟᱹᱭᱠᱟᱹᱜᱼᱟ ᱛᱚ ᱡᱟᱦᱟᱸ ᱥᱮᱫ ᱵᱟᱨᱦᱮ ᱡᱟᱭᱜᱟ ᱨᱮᱢ ᱥᱮᱱ ᱞᱮᱱ ᱠᱷᱟᱱ ᱫᱚ ᱟᱹᱰᱤ ᱜᱮ ᱦᱚᱭ ᱠᱚ ᱵᱷᱤᱡᱟᱹᱼᱟ ᱦᱚᱲᱢᱚ ᱨᱮ ᱟᱨ ᱨᱮᱭᱟᱲᱟ ᱟᱨ ᱱᱚᱛᱮ ᱤᱱᱟᱹ ᱠᱷᱟᱱ ᱫᱚ ᱚᱲᱟᱜ ᱨᱮ ᱛᱟᱦᱮᱱ ᱛᱟᱢ ᱠᱷᱟᱱ ᱫᱚ ᱴᱷᱤᱠ ᱜᱮᱢ ᱢᱚᱡᱽ ᱜᱮᱢ ᱛᱟᱦᱮᱱᱟ ᱪᱟᱞᱟᱣ ᱜᱚᱫᱚᱜᱼᱟᱢ ᱱᱟᱥᱮᱱᱟᱜ ᱛᱮᱜᱮ ᱟᱨ ᱟᱨ ᱡᱮ ᱱᱚᱣᱟ ᱧᱤᱫᱟᱹ ᱧᱩᱛ ᱩᱰᱩᱠᱚᱜ ᱦᱩᱭᱩᱜ ᱛᱟᱢᱟ ᱢᱤᱫᱴᱮᱱ ᱠᱚᱱᱚ ᱴᱚᱨᱪ ᱞᱟᱭᱤᱴ ᱥᱚᱸᱜᱮ ᱠᱟᱛᱮ ᱴᱚᱨᱪ ᱞᱟᱭᱤᱴ ᱨᱮᱭᱟᱜ ᱪᱮᱫ ᱥᱩᱵᱤᱫᱟ ᱢᱮᱱᱟᱜᱼᱟ ᱚᱱᱟ ᱩᱱᱟᱹᱜ ᱤᱭᱟᱹ ᱫᱚ ᱪᱮᱫ ᱠᱟᱱᱟ ᱡᱮ ᱟᱨ ᱡᱮᱢᱚᱱ ᱱᱚᱣᱟ ᱫᱚ ᱵᱟᱛᱨᱩᱢ ᱫᱚ ᱦᱩᱭᱩᱜ ᱠᱟᱱᱟ ᱟᱢᱟᱜ ᱢᱤᱫᱴᱮᱱ ᱥᱮᱯᱴᱤ ᱞᱮᱠᱟᱱ ᱡᱤᱱᱤᱥ ᱦᱚᱸ ᱠᱟᱱ ᱜᱮᱭᱟ ᱡᱮᱢᱚᱱ ᱩᱱᱟᱹᱜ ᱥᱮᱯᱴᱤ ᱞᱮᱠᱟᱱ ᱡᱤᱱᱤᱥ ᱫᱚ ᱱᱤᱭᱟᱹ ᱠᱟᱨᱚᱱ ᱛᱮᱜᱮ ᱞᱟᱹᱭ ᱦᱩᱭᱩᱜ ᱠᱟᱱᱟ ᱡᱮ ᱟᱢ ᱧᱤᱫᱟᱹ ᱧᱩᱛ ᱠᱷᱟᱞ ᱰᱳᱵᱟ ᱠᱚᱨᱮ ᱛᱟᱲᱟᱢ ᱵᱟᱝ ᱦᱩᱭᱩᱜ ᱛᱟᱢᱟ ᱥᱮ ᱡᱟᱦᱟᱸ ᱠᱚᱛᱮ ᱜᱮ ᱚᱱᱟ ᱜᱟᱡᱟᱲ ᱡᱷᱟᱯᱼᱡᱷᱳᱲ ᱠᱚᱨᱮ ᱪᱟᱞᱟᱜ ᱵᱟᱝ ᱦᱩᱭᱩᱜ ᱛᱟᱢᱟ ᱚᱸᱰᱮ ᱜᱮ ᱴᱚᱭᱞᱮᱴ ᱨᱮ ᱟᱹᱰᱤ ᱥᱟᱯᱟᱹᱥᱟᱯᱤ ᱡᱟᱭᱜᱟ ᱠᱟᱱᱟ ᱚᱸᱰᱮᱜᱮ ᱟᱢᱮᱢ ᱟᱢ ᱚᱱᱟ ᱵᱚᱞᱚ ᱞᱮᱱᱠᱷᱟᱱ ᱜᱮ ᱟᱢᱟᱜ ᱡᱚᱛᱚ ᱠᱤᱪᱷᱩ ᱦᱩᱭ ᱥᱟ ᱴᱷᱤᱠ ᱮᱱᱟ ᱢᱮᱱᱠᱷᱟᱱ ᱚᱱᱟ ᱜᱮ ᱴᱚᱭᱞᱮᱴ ᱵᱮᱵᱚᱦᱟᱨ ᱫᱚ ᱟᱹᱰᱤ ᱜᱮ ᱞᱟᱹᱠᱛᱤ ᱜᱮᱭᱟ ᱟᱨ ᱟᱨ ᱞᱟᱹᱠᱛᱤᱭᱟᱱ ᱡᱤᱱᱤᱥ ᱠᱟᱱ ᱜᱮᱭᱟ ᱚᱱᱟ ᱫᱚ ᱚᱱᱟ ᱵᱮᱵᱚᱦᱟᱨ ᱫᱚ ᱟᱹᱰᱤᱜᱮ ᱫᱚᱨᱠᱟᱨ ᱜᱮᱭᱟ